ᱟᱵᱚᱣᱟᱜ ᱥᱟᱱᱛᱟᱲᱤ ᱯᱟᱹᱨᱥᱤ ᱫᱚ ᱟᱹᱰᱤ ᱥᱚᱨᱮᱥᱟ ᱪᱮᱫᱟᱜ ᱥᱮ ᱱᱚᱣᱟ ᱫᱚ ᱟᱵᱚᱣᱟᱜ ᱟᱭᱳ ᱟᱲᱟᱝ ᱠᱟᱱᱟ ᱡᱟᱦᱟᱸ ᱨᱮᱜᱮ ᱟᱵᱚ ᱪᱟᱞᱟᱣ ᱠᱟᱛᱮ ᱦᱟᱴᱨᱮ ᱯᱟᱛᱟᱨᱮ ᱧᱟᱯᱟᱢ ᱡᱚᱦᱚᱜ ᱡᱟᱦᱟᱸᱭ ᱥᱟᱞᱟᱜ ᱜᱮ ᱟᱵᱚᱣᱟᱜ ᱯᱟᱹᱨᱥᱤ ᱛᱮᱵᱚᱱ ᱨᱚᱲ ᱞᱮᱠᱷᱟᱱ ᱱᱟᱯᱟᱭ ᱵᱩᱡᱷᱟᱹᱜᱼᱟ ᱥᱮ ᱵᱩᱡᱷᱟᱹᱣ ᱫᱟᱲᱮᱭᱟᱜᱼᱟ ᱵᱚᱱ ᱱᱩᱭ ᱦᱚᱸ ᱟᱵᱚᱭᱤᱡ ᱥᱟᱱᱛᱟᱲ ᱦᱚᱲ ᱠᱟᱱᱟᱭ ᱟᱨ ᱟᱠᱚ ᱦᱚᱸᱠᱚ ᱵᱩᱡᱷᱟᱹᱣ ᱫᱟᱲᱮᱭᱟᱜᱼᱟ ᱠᱤ ᱱᱩᱭ ᱦᱚᱸ ᱥᱟᱱᱛᱟᱲ ᱦᱚᱲ ᱠᱟᱱ ᱜᱮᱭᱟᱭ ᱟᱨ ᱱᱚᱝᱠᱟ ᱜᱮ ᱡᱟᱦᱟᱸ ᱨᱮᱜᱮ ᱪᱟᱞᱟᱣ ᱠᱟᱛᱮ ᱥᱟᱱᱛᱟᱲᱤ ᱛᱮ ᱨᱚᱲ ᱞᱮᱠᱷᱟᱱ ᱡᱚᱛᱚ ᱦᱚᱲ ᱠᱚ ᱵᱩᱡᱷᱟᱹᱣ ᱠᱮᱭᱟ ᱠᱤ ᱱᱩᱭ ᱫᱚ ᱥᱟᱱᱛᱟᱲ ᱠᱟᱱᱟᱭ ᱟᱵᱚᱣᱟᱜ ᱥᱟᱱᱛᱟᱲ ᱯᱟᱹᱨᱥᱤ ᱛᱮᱵᱚᱱ ᱨᱚᱲ ᱞᱮᱠᱷᱟᱱ ᱟᱹᱰᱤ ᱥᱚᱨᱮᱥ ᱵᱩᱡᱷᱟᱹᱜᱼᱟ ᱡᱟᱦᱟᱸ ᱞᱮᱠᱟ ᱵᱷᱤᱛᱟᱹᱨ ᱨᱮ ᱵᱚᱸᱜᱟᱼᱵᱳᱨᱳ ᱚᱠᱛᱚ ᱦᱚᱸ ᱥᱟᱱᱛᱟᱲ ᱛᱮᱜᱮ ᱵᱟᱠᱷᱮᱬ ᱠᱟᱛᱮ ᱵᱚᱸᱜᱟ ᱠᱚᱵᱚ ᱥᱮᱵᱟ ᱠᱚᱣᱟ ᱟᱨ ᱱᱚᱝᱠᱟᱜᱮ ᱟᱹᱰᱤᱜᱟᱱ ᱟᱭᱢᱟ ᱜᱚᱴᱟᱝ ᱡᱟᱭᱜᱟ ᱨᱮ ᱥᱮᱱ ᱠᱟᱛᱮ ᱟᱵᱚᱣᱟᱜ ᱯᱟᱹᱨᱥᱤ ᱛᱮ ᱨᱚᱲ ᱠᱟᱛᱮ ᱟᱵᱚ ᱯᱟᱹᱨᱥᱤ ᱵᱚ ᱞᱟᱦᱟ ᱫᱟᱲᱮᱭᱟᱜᱼᱟ ᱟᱨ ᱵᱚ ᱨᱚᱲ ᱫᱟᱲᱮᱭᱟᱜᱼᱟ ᱯᱷᱳᱱ ᱛᱮ ᱠᱟᱛᱷᱟᱜ ᱚᱠᱛᱚ ᱦᱚᱸ ᱜᱟᱛᱮ ᱠᱚ ᱥᱟᱶ ᱥᱮ ᱯᱮᱲᱟ ᱦᱚᱲ ᱠᱚ ᱥᱟᱶ ᱟᱵᱚᱣᱟᱜ ᱥᱟᱱᱛᱟᱲ ᱯᱟᱹᱨᱥᱤ ᱛᱮ ᱨᱚᱲ ᱠᱟᱛᱮ ᱩᱱᱠᱩ ᱥᱟᱶ ᱵᱚᱱ ᱠᱟᱛᱷᱟ ᱞᱮᱱᱠᱷᱟᱱ ᱟᱵᱚ ᱯᱟᱹᱨᱥᱤ ᱵᱚ ᱡᱳᱜᱟᱡᱳᱜᱽ ᱫᱟᱲᱮᱭᱟᱜᱼᱟ ᱟᱨ ᱟᱵᱚᱣᱟᱜ ᱯᱟᱹᱨᱥᱤ ᱛᱮ ᱨᱚᱲ ᱠᱟᱛᱮ ᱟᱵᱚ ᱯᱟᱹᱨᱥᱤ ᱨᱚᱲ ᱵᱚ ᱨᱚᱲ ᱫᱟᱲᱮᱭᱟᱜᱼᱟ